ᱯᱚᱧᱪᱟᱭᱮᱛ ᱠᱚ ᱡᱟᱦᱟᱸ ᱥᱟᱛᱟᱢ ᱠᱚ ᱥᱟᱞᱟᱜ ᱡᱚᱲᱟᱣ ᱢᱮᱱᱟᱜ ᱠᱚᱣᱟ ᱚᱱᱟ ᱠᱚᱫᱚ ᱦᱩᱭᱩᱜ ᱠᱟᱱᱟ ᱡᱟᱦᱟᱸ ᱞᱮᱠᱟ ᱟᱦᱟᱨ ᱯᱩᱠᱷᱨᱤ ᱰᱟᱠ ᱚᱱᱟ ᱠᱷᱚᱱ ᱯᱚᱭᱥᱟ ᱟᱭ ᱩᱯᱟᱹᱭ ᱤᱱᱟᱹ ᱛᱟᱭᱚᱢ ᱦᱩᱭᱩᱜ ᱠᱟᱱᱟ ᱨᱳᱰ ᱨᱟᱥᱛᱟ ᱥᱚᱲᱚᱠ ᱵᱮᱱᱟᱣ ᱥᱠᱩᱞ ᱵᱮᱱᱟᱣ ᱪᱷᱚᱴᱟ ᱢᱚᱴᱟ ᱦᱩᱰᱤᱧ ᱢᱟᱪᱷᱟ ᱦᱚᱸᱥᱯᱤᱴᱟᱞ ᱵᱮᱱᱟᱣ ᱥᱟᱶᱛᱮ ᱮᱨᱤᱭᱟ ᱠᱚᱨᱮᱱᱟᱜ ᱩᱱᱱᱚᱛᱤ ᱞᱟᱹᱜᱤᱫ ᱛᱮ ᱵᱟᱡᱮᱴ ᱵᱷᱮᱡᱟ ᱡᱚᱛᱚᱣᱟᱜ ᱜᱮ ᱠᱤᱪᱷᱩ ᱜᱟᱱ ᱥᱟᱛᱟᱢ ᱫᱚ ᱢᱮᱱᱟᱜ ᱜᱮᱭᱟ ᱢᱮᱱᱠᱷᱟᱱ ᱚᱱᱟ ᱥᱟᱛᱟᱢ ᱠᱚ ᱯᱮᱨᱮᱡ ᱩᱢᱟᱹᱨ ᱞᱟᱹᱜᱤᱫ ᱛᱮᱫᱚ ᱯᱚᱧᱪᱟᱭᱮᱛ ᱟᱡ ᱢᱟᱱᱮ ᱥᱟᱨᱯᱚᱧᱪ ᱜᱮ ᱰᱟᱭᱨᱮᱠᱴ ᱢᱟᱱᱮ ᱦᱩᱭᱩᱜ ᱠᱟᱱᱟ ᱯᱚᱭᱥᱟ ᱯᱚᱛᱚᱨ ᱵᱚᱱ ᱧᱟᱢᱮᱜᱼᱟ ᱡᱟᱦᱟᱸ ᱦᱚᱛᱮᱛᱮ ᱚᱱᱟ ᱠᱚ ᱵᱮᱱᱟᱣ ᱨᱮᱫᱚ ᱮᱸᱴᱠᱮᱴᱚᱬᱮ ᱡᱟᱦᱟᱸ ᱠᱚ ᱥᱟᱡᱟᱣ ᱥᱟᱯᱲᱟᱣ ᱨᱮᱫᱚ ᱮᱸᱴᱠᱮᱴᱚᱬᱮ ᱦᱩᱭᱩᱜ ᱠᱟᱱᱟ ᱪᱮᱛᱟᱱ ᱠᱷᱚᱱ ᱥᱚᱨᱯᱚᱧᱪ ᱠᱚ ᱥᱟᱞᱟᱜ ᱥᱟᱶᱛᱮ ᱵᱞᱚᱠ ᱛᱟᱨᱯᱚᱨᱮ ᱡᱮᱞᱟ ᱥᱛᱚᱨᱤᱭᱚ ᱡᱟᱦᱟᱸ ᱠᱚ ᱨᱟᱡᱽᱱᱤᱛᱤᱠ ᱱᱮᱛᱟ ᱠᱚᱜᱮ ᱢᱮᱱᱟᱜ ᱠᱚᱣᱟ ᱩᱱᱠᱩ ᱜᱮ ᱱᱚᱣᱟ ᱫᱚᱠᱚ ᱯᱚᱨᱤᱪᱟᱞᱚᱱᱟᱭᱮᱜᱼᱟ ᱚᱱᱟ ᱠᱷᱟᱹᱛᱤᱨ ᱯᱚᱧᱪᱟᱭᱮᱛ ᱨᱮ ᱚᱠᱟ ᱫᱚ ᱵᱩᱜᱤᱜ ᱠᱟᱱᱟ ᱚᱠᱟ ᱵᱟᱹᱲᱤᱡᱚᱜ ᱠᱟᱱᱟ ᱚᱠᱟ ᱠᱟᱹᱢᱤ ᱞᱮᱠᱷᱟᱱ ᱴᱷᱤᱠᱚᱜᱼᱟ ᱚᱱᱟ ᱫᱚ ᱡᱟᱦᱟᱸᱭ ᱢᱮᱢᱵᱟᱨ ᱠᱚ ᱡᱟᱦᱟᱸ ᱥᱚᱫᱚᱥᱥᱚ ᱥᱚᱫᱮᱥᱥᱟ ᱠᱚ ᱢᱮᱱᱟᱜ ᱠᱚᱣᱟ ᱩᱱᱠᱩ ᱴᱷᱮᱱ ᱠᱷᱚᱱ ᱫᱚ ᱵᱟᱝ ᱦᱟᱛᱟᱣᱚᱜ ᱠᱟᱱᱟ ᱢᱟᱹᱱᱢᱩᱠᱷᱤ ᱠᱟᱹᱢᱤᱜ ᱠᱟᱱᱟ ᱱᱚᱣᱟ ᱤᱫᱤ ᱠᱟᱛᱮᱫ ᱯᱚᱧᱪᱟᱭᱮᱛ ᱨᱮᱭᱟᱜ ᱰᱮᱵᱷᱞᱚᱯ ᱫᱚ ᱩᱱᱟᱹᱜ ᱥᱚᱨᱚᱥ ᱛᱮᱫᱚ ᱵᱟᱝ ᱦᱩᱭ ᱫᱟᱲᱮᱭᱟᱜᱼᱟ ᱠᱟᱱᱟ